ᱦᱮᱸ ᱦᱮᱸ ᱚᱠᱟ ᱠᱷᱚᱱ ᱵᱮᱱ ᱢᱮᱱᱮᱫᱼᱟ ᱦᱮᱸ ᱦᱮᱸ ᱦᱮᱸ ᱦᱮᱸ ᱦᱮᱸ ᱟᱫᱚ ᱡᱟᱦᱟᱸ ᱡᱟᱦᱟᱸ ᱨᱮ ᱚᱱᱮᱧ ᱮᱢᱟ ᱯᱮᱭᱟᱧ ᱡᱟᱦᱟᱸ ᱞᱮᱠᱟ ᱡᱚᱢ ᱠᱟᱜᱼᱟ ᱵᱤᱱ ᱛᱚ ᱢᱮᱱ ᱫᱟᱞᱤᱧ ᱡᱚᱢ ᱠᱟᱜᱼᱟ ᱦᱚᱸ ᱦᱚᱸ ᱟᱪᱪᱷᱟ ᱮᱱᱠᱷᱟᱱ ᱱᱟᱥᱮ ᱦᱚᱸ ᱨᱩᱣᱟᱹ ᱫᱚ ᱵᱟᱭ ᱵᱚᱫᱚᱞᱚᱜ ᱠᱟᱱᱟ ᱦᱮᱸ ᱵᱟᱠᱷᱟᱱ ᱵᱟᱹᱲᱛᱤ ᱜᱮᱵᱤᱱ ᱵᱩᱡᱷᱟᱹᱣᱮᱫᱼᱟ ᱦᱮᱸ ᱦᱮᱸ ᱚ ᱦᱚᱸ ᱟᱪᱪᱷᱟ ᱟᱹᱵᱤᱱ ᱱᱚᱰᱮ ᱵᱤᱱ ᱦᱮᱡ ᱫᱟᱲᱮᱭᱟᱜᱼᱟ ᱪᱮ ᱵᱟᱝᱟ ᱦᱤᱡᱩᱜ ᱠᱷᱟᱱ ᱜᱮᱵᱤᱱ ᱴᱷᱤᱠᱚᱜᱼᱟ ᱦᱩᱱᱟᱹᱝ ᱱᱚᱰᱮ ᱫᱚ ᱰᱷᱮᱨ ᱜᱟᱹᱰᱤ ᱨᱮ ᱧᱮᱞ ᱢᱟᱨᱮ ᱰᱟᱠᱴᱚᱨ ᱠᱚᱠᱚ ᱛᱟᱦᱮᱱᱟ ᱟᱨ ᱤᱱᱟᱹ ᱥᱟᱶᱨᱮ ᱟᱞᱮ ᱫᱤᱫᱤ ᱠᱚᱦᱚᱸᱞᱮ ᱛᱟᱦᱮᱱᱟ ᱮᱱᱠᱷᱟᱱ ᱪᱮᱫ ᱞᱮᱠᱟ ᱨᱩᱣᱟᱹ ᱪᱟᱞᱟᱜ ᱠᱟᱱᱟ ᱟᱨ ᱤᱫᱤ ᱠᱮᱣᱟᱯᱮ ᱨᱟᱱ ᱫᱚ ᱡᱚᱢᱟ ᱚᱠᱟ ᱫᱚ ᱜᱩᱱᱨᱮ ᱞᱟᱜᱟᱜ ᱠᱟᱱᱟ ᱚᱠᱟ ᱨᱮᱫᱚ ᱵᱟᱝᱜᱮ ᱚᱱᱟᱛᱮ ᱟᱹᱞᱤᱧ ᱞᱤᱧ ᱢᱮᱛᱟᱵᱤᱱ ᱠᱟᱱᱟ ᱟᱹᱵᱤᱱ ᱦᱤᱡᱩᱜ ᱜᱮ ᱟᱹᱰᱤ ᱱᱟᱯᱟᱭᱚᱜᱼᱟ ᱚ ᱨᱮ ᱦᱮᱸ ᱦᱳᱭ ᱛᱚ ᱦᱤᱡᱩᱜ ᱵᱤᱱ ᱟᱹᱵᱤᱱ ᱵᱟᱹᱵᱤᱱ ᱦᱮᱡ ᱫᱟᱲᱮᱭᱟᱜ ᱠᱷᱟᱱ ᱡᱟᱦᱟᱸᱭ ᱜᱮ ᱟᱹᱜᱩ ᱦᱚᱪᱚ ᱠᱚᱵᱤᱱ ᱦᱳᱭ ᱛᱟᱲᱟᱢ ᱛᱮ ᱵᱟᱹᱵᱤᱱ ᱦᱮᱡ ᱫᱟᱲᱮᱭᱟᱜᱼᱟ ᱥᱟᱺᱜᱤᱧ ᱜᱮᱭᱟ ᱦᱳᱭ ᱡᱟᱦᱟᱸᱭ ᱜᱮ ᱟᱹᱜᱩ ᱦᱚᱪᱚ ᱠᱚᱵᱤᱱ ᱟᱞᱟᱫᱟ ᱟᱞᱟᱫᱟ ᱰᱟᱠᱴᱚᱨ ᱦᱚᱸᱠᱚ ᱛᱟᱦᱮᱱᱟ ᱟᱨ ᱱᱟᱨᱥ ᱫᱤᱫᱤ ᱦᱚᱸᱞᱮ ᱛᱟᱦᱮᱱᱟ ᱟᱨ ᱨᱟᱱ ᱦᱚᱸ ᱧᱮᱞ ᱧᱮᱞ ᱛᱮ ᱨᱩᱜᱤ ᱧᱮᱞ ᱧᱮᱞ ᱠᱟᱛᱮᱫ ᱞᱟᱦᱟᱜ ᱦᱩᱭᱩᱜᱼᱟ ᱥᱮ ᱦᱳᱭ ᱴᱟᱭᱤᱢ ᱴᱩ ᱴᱟᱭᱤᱢ ᱟᱨ ᱚᱲᱟᱜ ᱨᱮᱫᱚ ᱚᱱᱠᱟᱜᱮ ᱰᱷᱤᱞᱟᱹ ᱰᱷᱤᱞᱤᱜ ᱜᱮᱭᱟ ᱨᱟᱱ ᱠᱚᱦᱚᱸ ᱯᱟᱞᱮᱱᱚᱜ ᱴᱷᱤᱠ ᱵᱟᱢ ᱡᱚᱢᱮᱫ ᱛᱮᱜᱮ ᱠᱟᱹᱡ ᱦᱚᱸ ᱨᱩᱣᱟᱹ ᱵᱟᱝ ᱵᱚᱫᱚᱞᱚᱜ ᱠᱟᱱᱟ ᱦᱮᱸ ᱦᱳᱭ ᱚᱱᱟ ᱜᱮᱞᱤᱧ ᱢᱮᱛᱟᱵᱤᱱ ᱠᱟᱱᱟ ᱢᱟ ᱦᱳᱭ ᱛᱚ ᱦᱤᱡᱩᱜ ᱜᱮ ᱵᱷᱟᱹᱜᱤᱭᱟ ᱟᱨ ᱱᱚᱝᱠᱟ ᱯᱷᱳᱱ ᱠᱚᱛᱮ ᱜᱟᱯᱟᱞᱢᱟᱨᱟᱣ ᱠᱚᱛᱮ ᱦᱚᱸ ᱦᱟᱸ ᱵᱟᱝᱜᱮ ᱵᱮᱥᱚᱜᱼᱟ ᱨᱟᱱ ᱡᱩᱫᱤ ᱚᱱᱟ ᱨᱟᱱ ᱛᱮ ᱚᱱᱟ ᱨᱳᱜᱽ ᱵᱟᱝ ᱥᱟᱦᱟᱜ ᱠᱟᱱ ᱠᱷᱟᱱ ᱨᱟᱱ ᱦᱚᱸ ᱦᱮᱸ ᱦᱮᱸ ᱦᱳᱭ ᱦᱳᱭ ᱚᱱᱟᱛᱮ ᱢᱮᱛᱟᱵᱤᱱ ᱠᱟᱱᱟᱞᱤᱧ ᱟᱨ ᱵᱟᱠᱷᱟᱱ ᱤᱧᱫᱚ ᱟᱨᱠᱷᱟᱱ ᱢᱮᱱᱠᱷᱟᱱ ᱤᱱᱟᱹ ᱫᱟᱢ ᱞᱤᱧ ᱟᱹᱜᱩ ᱠᱟᱜᱼᱟ ᱱᱚᱣᱟ ᱜᱮᱞᱤᱧ ᱡᱚᱢᱟ ᱵᱟᱝ ᱵᱮᱥᱚᱜ ᱠᱟᱱ ᱨᱮᱦᱚᱸ ᱡᱚᱢ ᱠᱷᱟᱱ ᱢᱟ ᱢᱩᱥᱠᱤᱞᱚᱜᱼᱟ ᱟᱹᱵᱤᱱ ᱜᱮᱵᱤᱱ ᱟᱸᱫᱟᱜᱚᱜᱼᱟ ᱦᱳᱭ ᱦᱳᱭ ᱦᱤᱡᱩᱜ ᱵᱤᱱ ᱛᱚᱵᱮ ᱠᱷᱟᱱ ᱦᱮᱸ ᱦᱳᱭ ᱛᱚ ᱦᱳᱭ ᱦᱳᱭ ᱢᱟ ᱛᱚᱵᱮ